ᱦᱮᱸ ᱠᱷᱮᱞᱚᱰᱫᱚ ᱧᱮᱞ ᱜᱤᱭᱟᱹᱧ ᱤᱧᱫᱚ ᱛᱚᱵᱮ ᱠᱷᱮᱞ ᱠᱷᱮᱞᱳᱰᱤᱭᱟᱹ ᱠᱚᱣᱟᱜ ᱧᱩᱛᱩᱢ ᱵᱟᱝ ᱞᱟᱹᱭ ᱫᱟᱲᱮᱜ ᱨᱮᱦᱚᱸᱧ ᱛᱚᱵᱮ ᱢᱤᱫᱴᱟᱝ ᱠᱷᱮᱞᱳᱰ ᱫᱤᱭᱟᱹᱜ ᱠᱷᱮᱞᱳᱰᱤᱭᱟᱹᱼᱦᱟᱸᱜ ᱧᱩᱛᱩᱢᱫᱚᱧ ᱞᱟᱹᱭ ᱫᱟᱲᱮᱜᱼᱟ ᱡᱟᱦᱟᱸᱫᱚ ᱟᱸᱜᱼᱥᱟᱨ ᱛᱮᱨᱟᱝᱛᱮ ᱟᱵᱚ ᱥᱟᱱᱛᱟᱲᱨᱮᱱ ᱡᱮᱜᱮᱫ ᱡᱟᱠᱟᱛ ᱛᱷᱚᱠᱨᱮ ᱨᱟᱥᱴᱨᱚᱨᱮᱭ ᱠᱷᱮᱞ ᱞᱮᱫᱟᱭ ᱩᱱᱤᱭᱟᱜ ᱧᱩᱛᱩᱢᱫᱚ ᱦᱩᱭᱩᱜᱠᱟᱱ ᱛᱟᱭᱟ ᱢᱚᱱᱤᱠᱟ ᱥᱚᱨᱮᱱ ᱡᱷᱟᱲᱜᱨᱟᱢᱨᱮᱱ ᱠᱟᱱᱟᱭ ᱛᱚ ᱚᱱᱟᱫᱚ ᱤᱧ ᱱᱚᱣᱟ ᱤᱭᱩᱴᱤᱭᱩᱵᱽ ᱪᱮᱱᱮᱞ ᱯᱷᱮᱥᱵᱩᱠ ᱟᱨ ᱴᱤᱵᱤ ᱠᱚᱨᱮ ᱠᱷᱚᱱ ᱱᱚᱣᱟ ᱠᱷᱚᱵᱚᱨᱫᱚᱧ ᱧᱟᱢ ᱟᱠᱟᱫᱟᱹᱧ ᱚᱱᱟᱞᱮᱠᱟᱛᱮ ᱩᱱᱤᱫᱚ ᱵᱮᱥ ᱴᱷᱤᱠᱤᱧ ᱵᱟᱲᱟᱭᱮ ᱛᱟᱵᱚᱱᱟ ᱛᱚ ᱱᱤᱭᱟᱹᱠᱚ ᱢᱮᱱᱠᱟᱛᱮ ᱜᱤᱧ ᱱᱚᱰᱮᱫᱩᱧ ᱢᱩᱪᱟᱹᱫ ᱠᱟᱛᱟ ᱵᱚᱱ ᱠᱟᱱᱟ